ᱦᱮᱸ ᱪᱮᱫ ᱢᱟᱨᱥᱟᱞ ᱟᱨᱴ ᱱᱚᱝᱠᱟᱱ ᱡᱟᱦᱟᱱ ᱠᱟᱛᱷᱟᱭ ᱵᱩᱡᱷᱟᱹᱣ ᱥᱮ ᱨᱳᱞ ᱢᱚᱰᱮᱞ ᱢᱮᱱᱟᱜᱼᱟ ᱡᱟᱦᱟᱸ ᱠᱚ ᱮᱢ ᱠᱟᱜ ᱢᱮᱭᱟ ᱢᱮᱱᱠᱷᱟᱱ ᱵᱟᱠᱚ ᱮᱢ ᱠᱟᱣᱫᱤᱧᱟ ᱡᱩᱫᱤ ᱤᱧᱟᱹᱜ ᱦᱚᱸ ᱱᱚᱝᱠᱟ ᱛᱟᱦᱮᱸ ᱠᱚᱜ ᱠᱮᱭᱟ ᱟᱹᱰᱤ ᱜᱮᱧ ᱤᱭᱟᱹ ᱠᱚᱜ ᱠᱮᱭᱟ ᱠᱚᱨᱟᱣ ᱠᱟᱜ ᱠᱮᱭᱟᱧ ᱢᱟᱱᱮ ᱛᱤᱥ ᱦᱚᱸ ᱵᱟᱝᱠᱚ ᱞᱟᱹᱭ ᱠᱟᱫᱟ ᱡᱮ ᱱᱚᱣᱟ ᱠᱚᱨᱟᱣ ᱢᱮ ᱥᱮ ᱚᱱᱟ ᱠᱚᱨᱟᱣ ᱢᱮ ᱡᱩᱫᱤ ᱠᱚ ᱢᱮᱱ ᱠᱟᱜ ᱠᱮᱭᱟ ᱡᱮ ᱟᱨᱴ ᱞᱮᱠᱟᱱᱟᱜ ᱡᱟᱦᱟᱱᱟᱜ ᱡᱩᱫᱤ ᱠᱟᱛᱷᱟ ᱠᱚ ᱢᱮᱛᱟᱹᱧ ᱠᱟᱜ ᱠᱮᱭᱟ ᱛᱟᱦᱚᱞᱮᱧ ᱠᱚᱨᱟᱣ ᱠᱟᱜ ᱠᱮᱭᱟ ᱵᱟᱠᱚ ᱠᱚᱨᱟᱣ ᱠᱷᱟᱹᱛᱤᱨ ᱛᱮᱜᱮ ᱵᱟᱠᱚ ᱢᱮᱱ ᱠᱟᱹᱫᱤᱧ ᱛᱮᱜᱮ ᱵᱟᱹᱧ ᱠᱚᱨᱟᱣ ᱫᱟᱲᱮᱭᱟᱜ ᱠᱟᱱᱟ ᱡᱚᱫᱤᱭᱳᱣᱢᱟᱱᱮ ᱢᱮᱱ ᱠᱮᱭᱟ ᱠᱚ ᱛᱟᱦᱚᱞᱮᱧ ᱠᱚᱨᱟᱣ ᱠᱮᱭᱟ ᱪᱮᱫᱟᱜ ᱥᱮ ᱡᱩᱫᱤ ᱱᱚᱣᱟᱧ ᱠᱚᱨᱟᱣ ᱠᱟᱜ ᱠᱮᱭᱟ ᱛᱟᱦᱚᱞᱮ ᱤᱧᱟᱹᱜ ᱜᱮ ᱱᱟᱯᱟᱭ ᱠᱚᱜ ᱠᱮᱭᱟ ᱥᱮ ᱡᱩᱫᱤ ᱥᱮᱬᱟ ᱠᱟᱜ ᱠᱮᱭᱟ ᱤᱧᱟᱹᱜ ᱜᱮ ᱠᱩᱥᱤ ᱨᱟᱹᱥᱠᱟᱹ ᱵᱩᱦᱩᱫ ᱤᱧ ᱧᱟᱢ ᱠᱮᱭᱟ ᱡᱮᱞᱮᱠᱟ ᱡᱟᱦᱟᱸ ᱫᱚ ᱡᱩᱫᱤ ᱱᱚᱣᱟ ᱠᱚᱨᱟᱣ ᱞᱮᱠᱷᱟᱱ ᱠᱚᱨᱟᱣ ᱠᱤᱫᱤᱧ ᱡᱩᱫᱤ ᱡᱟᱦᱟᱸ ᱛᱤᱸᱥ ᱡᱟᱦᱟᱸ ᱥᱮᱜ ᱤᱧ ᱪᱟᱞᱟᱣᱱᱟ ᱥᱮᱧ ᱛᱟᱨᱟᱥᱤᱧᱱᱟ ᱥᱮ ᱛᱟᱨᱟᱥᱤᱧ ᱠᱟᱹᱴᱤᱡ ᱤᱧ ᱞᱮᱴ ᱱᱟ ᱦᱤᱡᱩᱜ ᱛᱮ ᱢᱮᱱᱠᱷᱟᱱ ᱡᱩᱫᱤ ᱡᱟᱦᱟᱱᱟᱜ ᱨᱟᱥᱛᱟ ᱠᱚᱨᱮ ᱮᱸᱴᱠᱮᱴᱚᱬᱮ ᱦᱩᱭ ᱠᱚᱜ ᱠᱮᱭᱟ ᱦᱚᱭᱛᱳ ᱱᱚᱣᱟᱛᱤᱧ ᱤᱧ ᱯᱟᱨᱚᱢ ᱠᱚᱜ ᱠᱮᱭᱟ ᱡᱮ ᱱᱚᱝᱠᱟ ᱢᱟᱱᱮ ᱪᱮᱫ ᱤᱧ ᱞᱟᱹᱭᱟ ᱢᱟᱨᱯᱤᱴ ᱠᱟᱛᱮᱜ ᱥᱮ ᱡᱟᱦᱟᱸ ᱛᱤᱱᱟᱹᱜ ᱜᱮ ᱤᱧ ᱚᱸᱰᱮ ᱠᱷᱚᱱᱟᱜ ᱤᱧ ᱦᱮᱡ ᱫᱟᱲᱮ ᱠᱚᱜ ᱠᱮᱭᱟ ᱱᱚᱝᱠᱟ ᱠᱟᱛᱮ ᱟᱨᱠᱤ ᱢᱮᱱᱠᱷᱟᱱ ᱱᱚᱣᱟ ᱩᱫᱽᱜᱟᱹᱣ ᱥᱮ ᱱᱚᱣᱟ ᱨᱳᱞ ᱢᱚᱰᱮᱞ ᱩᱫᱽᱜᱟᱹᱣ ᱮᱥᱮᱨ ᱵᱟᱝ ᱠᱚ ᱮᱢ ᱠᱟᱫᱤᱧ ᱠᱷᱟᱹᱛᱤᱨ ᱛᱮ ᱚᱱᱟᱛᱮ ᱱᱚᱣᱟ ᱥᱮᱬᱟ ᱵᱟᱹᱧ ᱫᱟᱲᱮ ᱠᱟᱣᱫᱟ ᱠᱤᱱᱛᱩ ᱥᱮᱬᱟ ᱞᱮᱠᱷᱟᱱ ᱱᱚᱣᱟᱜᱮ ᱵᱷᱟᱜᱮ ᱦᱩᱭ ᱠᱚᱜ ᱠᱮᱭᱟ ᱡᱟᱦᱟᱸ ᱫᱚ ᱤᱧ ᱡᱟᱦᱟᱸ ᱛᱤᱥ ᱤᱧ ᱮᱸᱴᱠᱮᱴᱚᱬᱮ ᱞᱮᱱᱠᱷᱟᱱ ᱜᱮ ᱱᱚᱝᱠᱟ ᱢᱟᱱᱮ ᱱᱚᱣᱟ ᱠᱷᱟᱹᱛᱤᱨ ᱛᱮᱜᱮ ᱱᱚᱣᱟ ᱟᱥᱲᱟ ᱫᱚ ᱵᱟᱝ ᱥᱮᱬᱟ ᱫᱟᱲᱮ ᱠᱟᱣᱫᱟ ᱚᱱᱟ ᱛᱮᱜᱮ ᱵᱟᱹᱧ ᱥᱮᱬᱟ ᱫᱟᱲᱮ ᱠᱟᱣᱫᱟ